ᱦᱮᱸ ᱦᱮᱞᱳ ᱱᱚᱢᱚᱥᱠᱟᱨ ᱚᱠᱚᱭᱵᱮᱱ ᱞᱟᱹᱭᱫᱟ ᱦᱮᱸ ᱦᱮᱸ ᱱᱤᱭᱟᱹ ᱦᱮᱸ ᱦᱮᱸ ᱱᱤᱭᱟᱹ ᱴᱨᱟᱵᱷᱮᱞ ᱵᱟᱥ ᱠᱷᱚᱡ ᱞᱤᱝ ᱞᱟᱹᱭ ᱫᱟ ᱞᱟᱹᱭᱵᱮᱱ ᱚᱸᱻ ᱴᱷᱤᱠ ᱜᱮᱭᱟ ᱠᱩᱲᱤ ᱛᱟᱨᱤᱠᱷ ᱛᱚ ᱛᱚ ᱚᱸᱻ ᱛᱚ ᱯᱤᱠᱱᱤᱠ ᱛᱤᱱ ᱥᱚᱢᱟᱹᱭ ᱯᱮ ᱪᱟᱞᱟᱜᱼᱟ ᱥᱮᱛᱟᱜ ᱥᱮᱫ ᱥᱮ ᱟᱭᱩᱵ ᱥᱮᱫ ᱚᱠᱟ ᱴᱟᱭᱤᱢ ᱴᱷᱤᱠ ᱜᱮᱭᱟ ᱛᱤᱱᱟᱹᱜ ᱡᱷᱟᱹᱞ ᱯᱮ ᱪᱟᱞᱟᱜᱼᱟ ᱛᱮ ᱢᱚᱴᱟᱢᱩᱴᱤ ᱢᱟᱥᱟᱱᱡᱷᱳᱲ ᱰᱮᱢ ᱴᱷᱤᱠ ᱜᱮᱭᱟ ᱛᱤᱱᱟᱹᱜ ᱛᱤᱱᱟᱹᱜ ᱜᱟᱱ ᱯᱮ ᱪᱟᱞᱟᱜ ᱠᱟᱱᱟ ᱯᱤᱠᱱᱤᱠ ᱛᱤᱱᱟᱹᱜ ᱜᱟᱱ ᱦᱚᱲ ᱯᱮ ᱪᱟᱞᱟᱜᱼᱟ ᱪᱚᱞᱞᱤᱥ ᱯᱚᱸᱧᱪᱟᱥ ᱡᱚᱱ ᱴᱷᱤᱠ ᱜᱮᱭᱟ ᱪᱚᱞᱞᱤᱥ ᱯᱚᱸᱧᱪᱟᱥ ᱡᱚᱱ ᱟᱨᱟᱢ ᱥᱮᱯᱮ ᱦᱩᱭᱩᱜᱼᱟ ᱠᱚᱱᱚ ᱚᱥᱩᱵᱤᱫᱟ ᱵᱟᱹᱱᱩᱜᱼᱟ ᱟᱨ ᱡᱟ ᱡᱟᱦᱟᱱᱟᱜ ᱠᱩᱞᱤ ᱠᱚ ᱵᱮᱯᱟᱨ ᱛᱟᱦᱮᱸ ᱠᱟᱱᱟ ᱟᱞᱮᱭᱟᱜ ᱜᱟᱹᱰᱤ ᱵᱮᱯᱟᱨ ᱱᱤᱭᱮ ᱥᱮ ᱡᱟᱦᱟᱸ ᱠᱚ ᱱᱤᱭᱮ ᱵᱟᱝ ᱵᱟᱝ ᱟᱞᱮ ᱫᱚ ᱟᱞᱮᱭᱟᱜ ᱜᱟᱹᱰᱤ ᱫᱚ ᱠᱚᱱᱚ ᱵᱟᱱᱟᱨ ᱨᱚᱠᱚᱢ ᱵᱟᱭᱨᱟ ᱨᱚᱠᱚᱢ ᱜᱟᱹᱰᱤᱞᱮ ᱟᱞᱮ ᱞᱮ ᱥᱟᱨᱵᱷᱤᱥᱟ ᱢᱤᱫᱴᱮᱡ ᱢᱮᱱᱟᱜ ᱛᱟᱞᱮᱭᱟ ᱮᱥᱤ ᱜᱟᱹᱰᱤ ᱟᱨ ᱢᱤᱫᱴᱮᱡ ᱱᱚᱱ ᱮᱥᱤ ᱜᱟᱹᱰᱤ ᱢᱮᱱᱟᱜᱼᱟ ᱵᱟᱨᱭᱟ ᱜᱟᱹᱰᱤ ᱜᱮᱞᱮ ᱟᱞᱮ ᱠᱟᱥᱴᱚᱢᱟᱨ ᱞᱟᱹᱜᱤᱫ ᱞᱮ ᱥᱟᱨᱵᱷᱤᱥᱟ ᱟᱫᱚ ᱟᱵᱮᱱ ᱚᱠᱟᱴᱟᱜ ᱞᱟᱜᱟᱣ ᱵᱮᱱᱟ

ᱱᱚᱱ ᱮᱥᱤ ᱫᱚ ᱛᱷᱚᱲᱟ ᱯᱟᱸᱪ ᱦᱟᱡᱟᱨ ᱴᱟᱠᱟ ᱟᱢᱟᱜ ᱵᱷᱟᱲᱟ ᱯᱟᱲᱟᱜ ᱠᱟᱱᱟ ᱮᱥᱤ ᱫᱚ ᱠᱤᱪᱷᱩᱴᱟ ᱫᱩ ᱦᱟᱡᱟᱨ ᱴᱟᱠᱟᱢ ᱮᱢ ᱞᱮᱠᱷᱟᱡ ᱥᱟᱛ ᱦᱟᱡᱟᱨ ᱴᱟᱠᱟ ᱫᱤᱭᱮ ᱟᱨᱟᱢ ᱥᱮ ᱟᱢ ᱮᱥᱤ ᱜᱟᱹᱰᱤᱢ ᱧᱟᱢᱟ ᱮᱥᱤ ᱵᱟᱥᱮᱢ ᱧᱟᱢ ᱛᱟᱞᱮᱭᱟ ᱛᱚ ᱟᱢ ᱦᱮᱸ ᱦᱮᱸ ᱦᱮᱸ ᱦᱮᱸ ᱥᱮ ᱱᱤᱭᱮ ᱫᱚ ᱠᱚᱱᱚ ᱚᱥᱩᱵᱤᱫᱟ ᱫᱚ ᱵᱟ ᱱᱩᱜᱼᱟ ᱛᱟᱭᱚᱢ ᱥᱮᱫ ᱜᱮ ᱟᱞᱮᱭᱟᱜ ᱰᱤᱠᱤ ᱢᱮᱱᱟᱜᱼᱟ ᱚᱸᱰᱮ ᱟᱯᱮᱭᱟᱜ ᱯᱤᱠᱱᱤᱠ ᱨᱮᱱᱟᱜ ᱡᱟᱵᱚᱛᱤᱭᱚ ᱡᱟ ᱦᱟᱹᱲᱤ ᱠᱚᱲᱟᱭ ᱥᱚᱨᱚᱧᱡᱟᱢ ᱚᱱᱟᱨᱮ ᱟᱨᱟᱢ ᱥᱮᱯᱮ ᱵᱷᱚᱨᱟᱣ ᱤᱫᱤ ᱫᱟᱲᱮᱭᱟᱜᱼᱟ ᱠᱚᱱᱚ ᱚᱥᱩᱵᱤᱫᱟ ᱵᱟᱹᱱᱩᱜᱼᱟ ᱟᱨᱟᱢ ᱥᱮ ᱟᱞᱮ ᱟᱞᱮᱭᱟᱜ ᱜᱟᱹᱰᱤ ᱨᱮ ᱟᱨᱟᱢ ᱥᱮ ᱢᱚᱴᱟ ᱢᱩᱴᱤ ᱥᱟᱴ ᱡᱚᱱ ᱠᱮᱯᱟᱥᱤᱴᱤ ᱢᱮᱱᱟᱜᱼᱟ ᱟᱯᱮ ᱡᱟᱯᱮ ᱞᱟᱹᱭ ᱠᱮᱫᱟ ᱚᱱᱟ ᱠᱷᱚᱡ ᱮᱠᱥᱴᱨᱟ ᱟᱨᱚ ᱦᱚᱲ ᱦᱚᱸᱯᱮ ᱤᱫᱤ ᱫᱟᱲᱮᱭᱟᱠᱚᱣᱟ ᱠᱚᱱᱚ ᱥᱚᱢᱚᱥᱥᱟ ᱵᱟ ᱱᱩᱜᱼᱟ ᱟᱨᱟᱢ ᱥᱮ ᱱᱚᱰᱮ ᱠᱷᱚᱡ ᱢᱟᱥᱟᱱᱡᱷᱳᱲ ᱢᱚᱴᱟ ᱢᱩᱴᱤ ᱟᱯᱮ ᱟᱲᱟᱭ ᱠᱤᱞᱳ ᱢᱤᱴᱟᱨ ᱢᱟᱱᱮ ᱟᱲᱟᱭ ᱠᱤᱞᱳ ᱢᱤᱴᱟᱨ ᱫᱚ ᱵᱟᱝ ᱥᱚᱨᱤ ᱟᱲᱟᱭ ᱜᱷᱚᱱᱴᱟ ᱢᱚᱫᱽᱫᱷᱮ ᱟᱞᱮ ᱞᱮ ᱯᱳᱣᱪᱷᱟᱣ ᱯᱮᱭᱟ ᱦᱟᱸᱰᱮ ᱠᱚᱱᱚ ᱥᱚᱢᱚᱥᱥᱟ ᱵᱟᱹᱱᱩᱜᱼᱟ ᱟᱨ ᱯᱤᱠᱯᱤᱠ ᱠᱷᱚᱡ ᱛᱤᱱ ᱥᱚᱢᱟᱹᱭ ᱯᱮ ᱨᱩᱣᱟᱹᱲᱟ ᱢᱚᱴᱟᱢᱩᱴᱤ ᱥᱚᱱᱫᱷᱮ ᱵᱮᱞᱟ ᱥᱮ ᱟᱹᱭᱩᱵ ᱥᱮᱫ ᱥᱚᱱᱫᱷᱮ ᱞᱟᱜᱟᱼᱟ ᱴᱷᱤᱠ ᱜᱮᱭᱟ ᱛᱟᱛᱮ ᱠᱚᱱᱚ ᱛᱟᱛᱮ ᱠᱚᱱᱚ ᱥᱚᱢᱚᱥᱥᱟ ᱵᱟᱹᱱᱩᱜᱼᱟ ᱵᱟᱝ ᱵᱟᱝ ᱟᱞᱮᱭᱟᱜ ᱫᱚ ᱥᱮᱵᱷᱟᱵᱮ ᱚᱥᱩᱵᱤᱫᱟ ᱵᱟᱹᱱᱩᱜᱼᱟ ᱢᱟᱱᱮ ᱥᱚᱱᱫᱷᱮ ᱚᱱᱟ ᱴᱟᱭᱤᱢ ᱠᱚᱛᱮᱜᱮ ᱛᱟᱨᱟ ᱛᱟᱲᱤ ᱥᱟᱹᱛ ᱞᱮᱠᱷᱟᱡ ᱟᱹᱰᱤ ᱥᱩᱵᱤᱫᱟ ᱦᱩᱭᱩᱜᱼᱟ ᱛᱚ ᱟᱵᱟᱨ ᱥᱟᱺᱜᱤᱧ ᱨᱟᱥᱛᱟ ᱠᱟᱱᱟ ᱛᱚ ᱛᱟᱲᱟᱛᱟᱲᱤ ᱦᱟᱡᱩᱜ ᱦᱩᱭᱩᱜᱼᱟ ᱟᱨ ᱡᱟᱦᱟᱱᱟᱜ ᱠᱩᱞᱤ ᱠᱚ ᱛᱟᱦᱮᱸ ᱠᱟᱱᱟ ᱱᱤᱭᱟᱹ ᱠᱚ ᱵᱮᱯᱟᱨ ᱱᱤᱭᱮ ᱟᱨ ᱮᱴᱟᱜ ᱠᱤᱪᱷᱩ

ᱵᱟᱝ ᱵᱟᱝ ᱢᱟᱥᱟᱱᱡᱷᱳᱲ ᱯᱤᱠᱱᱤᱠ ᱪᱟᱞᱟᱣ ᱠᱟᱛᱮ ᱚᱸᱰᱮ ᱯᱤᱠᱱᱤᱠᱮᱱ ᱜᱮ ᱦᱟ ᱡᱩᱜ ᱥᱚᱢᱚᱭ ᱟᱯᱮ ᱡᱩᱫᱤᱯᱮ ᱢᱚᱱᱮ ᱠᱷᱟᱡ ᱛᱷᱚᱲᱟ ᱱᱚᱛᱮ ᱞᱮ ᱵᱚᱞᱚᱜᱼᱟ ᱡᱚᱭᱫᱮᱵᱽ ᱥᱮᱫ ᱥᱮ ᱛᱷᱚᱲᱟ ᱡᱟᱦᱟᱱᱟᱜ ᱯᱟᱨᱠ ᱞᱮ ᱧᱮᱞᱟ ᱱᱚᱛᱮ ᱟᱨ ᱥᱤᱣᱲᱤ ᱥᱟᱭᱤᱴ ᱥᱮᱫ ᱛᱟᱦᱚᱞᱮ ᱠᱚᱱᱚ ᱚᱥᱩᱵᱤᱫᱟ ᱵᱟᱹᱱᱩᱜᱼᱟ ᱮᱠ ᱫᱩ ᱜᱷᱚᱱᱴᱟ ᱟᱯᱮ ᱞᱟᱹᱜᱤᱫ ᱜᱟᱰᱤᱞᱮ ᱛᱤᱸᱜᱩ ᱫᱟᱲᱮᱭᱟᱜᱼᱟ ᱛᱟᱨ ᱵᱮᱥᱤ ᱫᱚ ᱵᱟᱞᱮ ᱛᱤᱸᱜᱩ ᱫᱟᱲᱮᱭᱟᱜᱼᱟ ᱛᱚ ᱤᱱᱟᱹ ᱴᱟᱭᱤᱢ ᱨᱮ ᱟᱯᱮᱯᱮ ᱟᱪᱩᱨ ᱫᱟᱲᱮᱭᱟᱜᱼᱟ ᱠᱚᱱᱚ ᱚᱥᱩᱵᱤᱫᱟ ᱵᱟ ᱱᱩᱜᱼᱟ ᱛᱚ ᱟᱯᱮ ᱡᱟᱦᱟᱸ ᱠᱩᱲᱤ ᱛᱟᱨᱤᱠᱷ ᱯᱮ ᱞᱟᱹᱭ ᱡᱚᱛᱚ ᱢᱤᱞᱮ ᱡᱟᱦᱟᱸ ᱟᱯᱮ ᱮᱥᱤ ᱯᱮ ᱠᱚᱨᱟᱣᱟ ᱛᱚ ᱟᱨᱟᱢ ᱥᱮ ᱥᱟᱛ ᱦᱟᱡᱟᱨ ᱛᱮᱜᱮ ᱦᱩᱭᱩᱜᱼᱟ ᱥᱟᱛ ᱦᱟᱡᱟᱨ ᱴᱟᱠᱟ ᱫᱤᱭᱮ ᱥᱟᱛ ᱦᱟᱡᱟᱨ ᱛᱮᱜᱮ ᱡᱚᱛᱚ ᱠᱤᱪᱷᱩ ᱠᱚᱯᱷᱟᱨᱢᱚᱜ ᱛᱟᱯᱮᱭᱟ ᱠᱚᱱᱚ ᱚᱥᱵᱤᱫᱟ ᱵᱟᱹᱱᱩᱜᱼᱟ ᱟᱞᱮᱨᱮᱱ ᱰᱟᱭᱵᱷᱟᱨ ᱦᱚᱸ ᱡᱚᱛᱚ ᱜᱮ ᱪᱟ ᱴᱷᱤᱠ ᱜᱮ ᱢᱮᱱᱟᱜ ᱠᱚ ᱛᱟᱞᱮᱭᱟ ᱮᱠᱥᱯᱮᱨᱤᱭᱮᱱᱥ ᱰᱟᱭᱵᱷᱟᱨ ᱜᱮ ᱢᱮᱱᱟᱜ ᱠᱚᱣᱟ ᱟᱯᱮ ᱥᱩᱥᱛᱷᱚ ᱵᱷᱟᱵᱮ ᱟᱯᱮ ᱯᱤᱠᱱᱤᱠ ᱥᱯᱚᱴ ᱠᱚ ᱤᱫᱤ ᱯᱮᱭᱟ ᱟᱨᱟᱢ ᱥᱮ ᱟᱵᱟᱨ ᱥᱟᱹᱛ ᱠᱟᱛᱮ ᱚᱲᱟᱜ ᱠᱚ ᱯᱚᱣᱪᱷᱟᱣ ᱯᱮᱭᱟ ᱠᱚᱱᱚ ᱥᱚᱢᱚᱥᱥᱟ ᱵᱟ ᱱᱩᱜᱼᱟ ᱴᱷᱤᱠ ᱢᱚᱛᱚ ᱥᱟᱨᱵᱷᱤᱥ ᱯᱮ ᱧᱟᱢᱟ ᱴᱷᱤᱠ ᱜᱮᱭᱟ ᱟᱯᱮ ᱡᱟ ᱦᱮᱸ ᱦᱮᱸ ᱡᱟᱦᱟᱸ ᱛᱟᱨᱤᱠᱷ ᱯᱮ ᱞᱟᱹᱭ ᱠᱟᱫᱟ ᱚᱱᱟ ᱠᱚᱱᱯᱷᱟᱨᱢ ᱤᱱᱟᱹ ᱛᱟᱨᱤᱠᱷ ᱨᱮ ᱟᱨᱟᱢ ᱥᱮ ᱟᱯᱮ ᱜᱟᱹᱰᱤᱞᱮ ᱤᱫᱤᱭᱟ ᱠᱚᱱᱚ ᱚᱥᱩᱵᱤᱫᱟ ᱵᱟᱹᱱᱩᱜᱼᱟ ᱴᱷᱤᱠ ᱜᱮᱭᱟ ᱴᱷᱤᱠ ᱦᱮᱸ ᱴᱷᱤᱠ ᱜᱮᱭᱟ ᱟᱭᱢᱟ ᱥᱟᱨᱦᱟᱣ ᱯᱷᱳᱱ ᱞᱟ ᱜᱤᱫ